ᱦᱮᱸ ᱟᱞᱮ ᱱᱚᱫ ᱱᱚᱫᱤ ᱡᱤᱭᱚᱱ ᱠᱷᱟᱸᱰᱟᱣ ᱫᱚ ᱦᱩᱭᱩᱜ ᱠᱟᱱᱟ ᱮᱠᱢᱟᱛᱨᱚ ᱫᱚ ᱦᱩᱭᱩᱜ ᱠᱟᱱᱟ ᱟᱞᱮ ᱫᱚ ᱵᱳᱞᱯᱩᱨ ᱪᱷᱟᱰᱟ ᱫᱚ ᱚᱠᱟ ᱦᱚᱸ ᱵᱟᱱᱩᱜ ᱛᱟᱞᱮᱭᱟ ᱡᱟᱦᱟᱸᱱᱟᱜ ᱠᱤᱨᱤᱧ ᱠᱟᱨᱠᱟ ᱦᱚᱸ ᱵᱚᱞᱮ ᱚᱱᱠᱟ ᱠᱟᱱᱟ ᱥᱮᱫᱟᱭ ᱢᱟ ᱮᱱᱛᱮᱫ ᱟᱞᱮ ᱢᱟ ᱮᱱᱛᱮᱫ ᱛᱟᱲᱟᱢ ᱛᱮᱦᱚᱸ ᱞᱮ ᱪᱟᱞᱟᱜ ᱠᱟᱱ ᱛᱟᱦᱮᱸᱱᱟ ᱛᱚᱠᱷᱚᱱ ᱜᱟᱹᱰᱤ ᱵᱟᱝ ᱛᱟᱦᱮᱸ ᱠᱟᱱᱟ ᱱᱚᱣᱟ ᱠᱚᱨᱮ ᱟᱨ ᱱᱚᱣᱟ ᱯᱤᱪ ᱰᱟᱦᱟᱨ ᱠᱚᱢᱟ ᱦᱚᱞᱟᱼᱢᱟᱫᱷᱮᱨ ᱦᱩᱭ ᱟᱠᱟᱱ ᱥᱟᱵ ᱢᱮ ᱦᱩᱸ ᱵᱳᱰᱳ ᱡᱮᱨ ᱪᱚᱞᱞᱤᱥ ᱵᱚᱪᱷᱚᱨ ᱜᱟᱡ ᱦᱩᱭᱩᱜᱼᱟ ᱦᱩᱸ ᱟᱨ ᱛᱚᱠᱷᱚᱱ ᱫᱚ ᱵᱚᱦᱚᱜ ᱦᱚᱸ ᱵᱟᱝ ᱛᱟᱦᱮᱸ ᱞᱮᱱᱟ ᱛᱚ ᱚᱠᱟ ᱠᱟᱱᱟ ᱥᱟᱭᱠᱮᱞ ᱜᱟᱹᱰᱤ ᱚᱱᱟ ᱦᱚᱸ ᱵᱟᱝ ᱛᱟᱦᱮᱸ ᱠᱟᱱᱟ ᱛᱚᱠᱷᱚᱱ ᱫᱚ ᱛᱟᱲᱟᱢ ᱛᱮ ᱦᱚᱸ ᱞᱮ ᱪᱟᱞᱟᱜ ᱠᱟᱱ ᱛᱟᱦᱮᱸᱱᱟ ᱟᱨ ᱡᱟᱦᱟᱸᱭ ᱠᱤᱥᱟᱹᱬᱼ ᱤᱥᱟᱹᱬ ᱠᱚ ᱛᱟᱦᱮᱸ ᱠᱟᱱᱟ ᱩᱱᱠᱩ ᱫᱚ ᱥᱟᱭᱠᱮᱞ ᱠᱚ ᱠᱤᱨᱤᱧ ᱟᱠᱟᱫ ᱠᱚ ᱛᱟᱦᱮᱸᱜᱼᱟ ᱛᱚ ᱦᱟᱱᱮ ᱵᱳᱞᱯᱩᱨ ᱦᱟᱹᱴᱭᱟᱹ ᱨᱮᱜᱮ ᱡᱟᱦᱟᱸᱟᱜ ᱜᱮᱞᱮ ᱦᱟᱛᱟᱣ ᱵᱚᱞᱮ ᱵᱳᱞᱯᱩᱨ ᱦᱟᱹᱴᱭᱟ ᱠᱷᱚᱱ ᱜᱮᱞᱮ ᱠᱤᱨᱤᱧ ᱟᱜᱩᱭᱮᱫ ᱠᱟᱱ ᱛᱟᱦᱮᱸᱜᱼᱟ ᱟᱨ ᱱᱤᱛ ᱦᱚᱸᱞᱮ ᱠᱤᱨᱤᱧᱮᱫ ᱠᱟᱱ ᱜᱮᱭᱟ ᱮᱛᱮᱫ ᱱᱤᱭᱟᱹᱜᱮ